ᱟᱢᱟᱜ ᱜᱟᱛᱟᱠ ᱨᱮ ᱱᱚᱝᱠᱟᱱ ᱡᱟᱦᱟᱸᱱ ᱦᱚᱲ ᱥᱮ ᱜᱳᱥᱴᱤ ᱢᱮᱱᱟᱜ ᱠᱚᱣᱟ ᱡᱟᱦᱟᱸᱭ ᱫᱚ ᱮᱱᱮᱡ ᱟᱬᱛᱤ ᱨᱮᱭᱟᱜ ᱢᱟᱹᱱ ᱩᱛᱱᱟᱹᱣ ᱨᱮ ᱞᱟᱹᱭ ᱞᱟᱹᱭ ᱠᱟᱫᱟᱭ ᱮᱱᱮᱢᱮ ᱫᱚᱦᱚ ᱟᱠᱟᱫᱟ ᱟᱢ ᱪᱮᱫ ᱞᱮᱠᱟ ᱮᱴᱟᱜ ᱦᱚᱲ ᱠᱚ ᱮᱱᱮᱡ ᱨᱮᱢ ᱩᱫᱜᱟᱹᱣ ᱠᱚᱣᱟ ᱟᱵᱚ ᱥᱟᱱᱛᱟᱞ ᱥᱚᱢᱟᱡᱽ ᱨᱮ ᱟᱭᱢᱟ ᱞᱮᱠᱟᱱ ᱠᱚᱵᱤ ᱥᱮ ᱚᱱᱚᱬᱦᱮ ᱡᱟᱦᱟᱸ ᱢᱟᱱᱮ ᱦᱮᱱᱟᱜ ᱠᱟᱜ ᱠᱚᱣᱟ ᱡᱮ ᱯᱩᱨᱚᱱᱳ ᱯᱩᱨᱳᱱᱳ ᱥᱨᱤᱛᱤ ᱠᱚ ᱥᱮ ᱟᱠᱚᱣᱟᱜ ᱪᱤᱱᱦᱟᱹ ᱠᱚᱠᱚ ᱫᱚᱦᱚ ᱦᱚᱴᱚ ᱞᱮᱫᱟ ᱮᱭ ᱫᱷᱚᱨᱚ ᱡᱮ ᱟᱠᱚ ᱟᱵᱚ ᱚᱱᱟ ᱥᱟᱱᱛᱟᱞ ᱥᱚᱢᱟᱡᱽ ᱨᱮ ᱱᱚᱝᱠᱟᱼᱱᱚᱝᱠᱟ ᱥᱮᱨᱮᱧ ᱠᱚ ᱥᱮᱨᱮᱧ ᱞᱮᱫᱟ ᱡᱟᱦᱟᱸ ᱥᱮᱨᱮᱧ ᱟᱵᱚ ᱥᱟᱱᱛᱟᱞᱤ ᱯᱚᱨᱚᱵᱽ ᱠᱚᱨᱮ ᱥᱮ ᱡᱟᱦᱟᱱᱟᱜ ᱮᱭ ᱫᱷᱚᱨᱚ ᱵᱚᱸᱜᱟ ᱵᱩᱨᱩᱜ ᱟᱵᱚᱱ ᱮᱠᱷᱳᱱᱳ ᱥᱮ ᱜᱚᱜᱚ ᱛᱟᱠᱚ ᱥᱮ ᱵᱟᱵᱟ ᱛᱟᱠᱚ ᱩᱱᱠᱩ ᱠᱚ ᱵᱚᱸᱜᱟ ᱵᱩᱨᱩᱜᱼᱟ ᱛᱚ ᱟᱞᱮ ᱵᱤᱫᱟᱹᱞ ᱨᱮᱦᱚᱸ ᱱᱤᱭᱟᱹ ᱵᱚᱸᱜᱟ ᱵᱩᱨᱩᱜ ᱟᱞᱮ ᱵᱚᱸᱜᱟ ᱵᱩᱨᱩᱜ ᱟᱞᱮ ᱛᱚ ᱟᱵᱟᱨ ᱱᱤᱭᱟᱹ ᱯᱚᱨᱚᱵᱚᱨᱛᱤ ᱨᱮᱦᱚᱸ ᱚᱱᱟ ᱜᱮ ᱛᱟᱦᱱᱟ ᱡᱮ ᱟᱞᱮ ᱱᱤᱛ ᱦᱟᱹᱵᱤᱡ ᱥᱮ ᱵᱚᱸᱜᱟ ᱵᱩᱨᱩᱜ ᱟᱞᱮ ᱥᱮ ᱵᱟᱝ ᱛᱚ ᱦᱮᱸ ᱞᱮ ᱵᱚᱸᱜᱟ ᱵᱩᱨᱩᱜ ᱜᱮᱭᱟ ᱡᱮ ᱱᱤᱭᱟᱹ ᱵᱚᱸᱜᱟ ᱵᱩᱨᱩ ᱠᱚ ᱛᱟᱞᱟ ᱨᱮ ᱟᱨᱚ ᱡᱮ ᱱᱟᱦᱟᱜ ᱯᱩᱨᱳᱱᱳ ᱥᱨᱤᱛᱤ ᱠᱚ ᱢᱮᱱᱟᱜ ᱠᱟᱜᱼᱟ ᱡᱟᱦᱟᱸ ᱟᱵᱚ ᱥᱟᱱᱛᱟᱞ ᱥᱚᱢᱟᱡᱽ ᱨᱮ ᱵᱚᱸᱜᱟ ᱵᱩᱨᱩᱜ ᱟᱵᱚᱱ ᱮᱱᱮᱡᱚᱜᱼᱟᱵᱚᱱ ᱥᱮᱨᱮᱧᱟᱵᱚᱱ ᱨᱟᱹᱥᱠᱟᱹᱭᱟᱵᱚᱱ ᱛᱚ ᱱᱚᱣᱟᱼᱱᱚᱣᱟ ᱠᱚ ᱡᱤᱱᱤᱥ ᱡᱮ ᱟᱭᱢᱟ ᱥᱨᱤᱛᱤ ᱠᱚ ᱯᱩᱨᱳᱱᱳ ᱡᱤᱱᱤᱥ ᱚᱱᱟ ᱠᱚ ᱟ ᱟᱵᱚ ᱱᱤᱛ ᱦᱟᱹᱵᱤᱡ ᱛᱮ ᱮᱠᱷᱳᱱᱳ ᱛᱚ ᱥᱮᱨᱚᱠᱚᱢ ᱫᱚ ᱵᱟᱹᱱᱩᱜ ᱠᱟᱫᱟ ᱛᱚ ᱦᱮᱱᱟᱜ ᱠᱟᱜ ᱜᱮᱭᱟ ᱡᱮ ᱟᱵᱚ ᱥᱟᱱᱛᱟᱞ ᱥᱚᱢᱟᱡᱽ ᱨᱮ ᱡᱮ ᱱᱚᱝᱠᱟ ᱯᱚᱨᱚᱵᱽ ᱨᱮᱵᱚᱱ ᱮᱱᱮᱡᱚᱜ ᱜᱮᱭᱟ ᱵᱚᱱ ᱡᱮ ᱱᱚᱝᱠᱟ ᱵᱚᱱ ᱥᱮᱨᱮᱧ ᱜᱮᱭᱟ ᱛᱚ ᱤᱧ ᱮᱭ ᱫᱷᱚᱨᱚ ᱤᱧ ᱮᱱᱮᱡᱚᱜᱼᱟ ᱛᱚ ᱮᱴᱟᱜ ᱦᱚᱲ ᱪᱮᱫ ᱞᱮᱠᱟ ᱛᱤᱧ ᱮᱱᱮᱡ ᱦᱚᱪᱚᱭᱮᱭᱟ ᱥᱮᱧ ᱨᱟᱹᱥᱠᱟᱹ ᱦᱚᱪᱚᱭᱮᱭᱟ ᱪᱮᱫᱞᱮᱠᱟᱧ ᱨᱤᱭᱟᱹᱣᱮᱭᱟ ᱪᱟᱞᱟᱜᱼᱟᱭ ᱥᱮ ᱵᱟᱭ ᱪᱟᱞᱟᱜᱼᱟ ᱛᱚ ᱚᱱᱠᱟ ᱜᱮ ᱟᱢᱮᱢ ᱥᱤᱨᱤᱧᱮᱢ ᱞᱟᱹᱭᱟ ᱡᱮ ᱱᱚᱝᱠᱟᱼᱱᱚᱝᱠᱟᱢ ᱥᱤᱨᱤᱧᱟᱵᱚᱱ ᱥᱮ ᱱᱚᱝᱠᱟ ᱵᱚᱱ ᱮᱱᱮᱡᱚᱜᱼᱟ ᱛᱚ ᱩᱱᱤ ᱦᱚᱸ ᱨᱟᱹᱥᱠᱟᱹ ᱞᱟᱹᱜᱤᱫ ᱛᱮ ᱟᱢ ᱥᱟᱛᱮᱜᱼᱮ ᱪᱟᱞᱟᱜᱼᱟ ᱥᱮ ᱤᱧ ᱥᱟᱛᱮᱜ ᱦᱚᱸᱭ ᱪᱟᱞᱟᱜᱼᱟ ᱚᱱᱠᱟ ᱨᱤᱭᱟᱹᱣ ᱛᱮ ᱢᱤᱫ ᱥᱟᱶᱛᱮ ᱡᱚᱛᱚ ᱦᱚᱲᱮᱢ ᱨᱟᱹᱥᱠᱟᱹᱭ ᱥᱮᱢ ᱮᱱᱮᱡᱚᱜ ᱟᱹᱰᱤ ᱢᱚᱡᱽ ᱟᱹᱰᱤ ᱱᱟᱯᱟᱭ ᱟᱹᱭᱠᱟᱹᱜᱼᱟ ᱛᱚ ᱟᱵᱚ ᱚᱱᱟ ᱥᱟᱱᱛᱟᱞ ᱥᱚᱢᱟᱡᱽ ᱨᱮ ᱥᱚᱨᱦᱟᱭ ᱠᱚᱨᱮ ᱵᱚᱱ ᱮᱱᱮᱡᱚᱜ ᱠᱷᱟᱱ ᱟᱨ ᱚᱱᱠᱟ ᱯᱩᱨᱳᱱᱳ ᱥᱨᱤᱛᱤ ᱠᱚ ᱛᱟᱦᱮᱱ ᱢᱟ ᱟᱨ ᱚᱱᱟ ᱥᱤᱨᱤᱧ ᱟᱸᱡᱚᱢ ᱛᱮ ᱟᱹᱰᱰᱤ ᱢᱚᱱ ᱨᱟᱹᱥᱠᱟᱹ ᱥᱮ ᱟᱹᱰᱤ ᱡᱤᱭᱟᱹᱲ ᱜᱮ ᱵᱩᱡᱷᱟᱹᱜᱼᱟ